ᱤᱥᱤᱱᱼᱵᱟᱥᱟᱦᱝ ᱟᱹᱰᱤ ᱟᱹᱰᱤᱧ ᱚᱥᱩᱵᱤᱫᱷᱟᱜ ᱠᱟᱱ ᱛᱟᱦᱮᱸᱫ ᱯᱟᱞᱦᱟ ᱥᱮᱸᱜᱟᱞ ᱛᱤᱧ ᱤᱥᱤᱱ ᱛᱟᱦᱮᱱᱼᱟ ᱴᱩᱠᱩᱡᱼᱪᱮᱞᱟᱝ ᱠᱚ ᱠᱩᱭᱟᱹᱜ ᱛᱟᱦᱮᱸᱫᱼᱟ ᱛᱟᱞᱦᱮ ᱦᱚᱲ ᱧᱮᱞᱛᱮ ᱜᱮᱥᱤᱧ ᱦᱟᱛᱟᱣ ᱠᱮᱫᱼᱟ ᱜᱮᱥ ᱥᱤᱞᱤᱱᱰᱟᱨᱤᱧ ᱦᱟᱛᱟᱣ ᱠᱮᱫᱼᱟ ᱟᱫᱚ ᱜᱮᱥ ᱛᱤᱧ ᱤᱥᱤᱱ ᱠᱮᱫ ᱠᱷᱟᱱ ᱟᱹᱰᱤ ᱤᱜ ᱟᱹᱰᱤ ᱵᱷᱟᱹᱜᱤ ᱜᱤᱧ ᱤᱥᱤᱱ ᱠᱮᱫᱟ ᱠᱤᱱᱛᱩ ᱟᱢᱫᱟ ᱤᱭᱟᱹ ᱜᱮᱥ ᱵᱷᱚᱨᱟᱣ ᱛᱮ ᱟᱢᱫᱟ ᱴᱟᱠᱟ ᱞᱟᱜᱟᱣᱮᱱᱟ ᱟᱨ ᱜᱮᱥ ᱦᱚᱸ ᱟᱹᱰᱤ ᱫᱤᱱ ᱫᱚ ᱵᱟᱝ ᱪᱟᱞᱟᱣ ᱞᱮᱱ ᱛᱤᱧᱟᱹ ᱜᱮᱥ ᱥᱤᱞᱤᱱᱰᱟᱨ ᱞᱤᱠ ᱮᱱᱟ ᱚᱱᱟ ᱦᱚᱛᱮᱡᱛᱮ ᱩᱱᱟᱹᱜ ᱫᱚ ᱟᱫᱚ ᱵᱟᱹᱧ ᱠᱩᱥᱤ ᱥᱟᱹᱛ ᱟᱫᱟ